ᱯᱳᱨᱚᱥᱚᱵᱷᱟ ᱨᱮᱱᱟᱜ ᱵᱚᱱᱫᱮᱡ ᱫᱚ ᱚᱱᱟ ᱫᱚ ᱵᱟᱡᱟᱨ ᱴᱚᱴᱷᱟᱨᱮ ᱛᱟᱦᱮᱸᱱᱟ ᱟᱨ ᱯᱚᱧᱪᱟᱭᱮᱛ ᱡᱟᱦᱟᱸ ᱵᱚᱱᱫᱮᱡ ᱚᱱᱟ ᱫᱚ ᱟᱹᱛᱩ ᱴᱚᱴᱷᱟ ᱠᱚᱨᱮ ᱛᱟᱦᱮᱸᱱᱟ ᱱᱤᱭᱟᱹ ᱵᱟᱱᱟᱨ ᱵᱚᱱᱫᱮᱡ ᱜᱮ ᱯᱳᱨᱚᱥᱚᱵᱷᱟ ᱥᱮ ᱯᱚᱧᱪᱟᱭᱮᱛ ᱵᱟᱱᱟᱨ ᱴᱚᱴᱷᱟ ᱨᱮᱜᱮ ᱱᱚᱣᱟ ᱫᱚ ᱦᱚᱲ ᱠᱚᱣᱟᱜ ᱡᱟᱦᱟᱸᱱᱟᱜ ᱫᱤᱱᱟᱹᱢ ᱨᱮᱱᱟᱜ ᱠᱟᱹᱢᱤᱦᱚᱨᱟ ᱡᱮᱞᱮᱠᱟ ᱡᱟᱦᱟᱸᱭ ᱠᱚᱣᱟᱜ ᱠᱟᱥᱴ ᱥᱟᱨᱴᱤᱯᱷᱤᱠᱮᱴ ᱡᱟᱦᱟᱸᱭ ᱠᱚᱣᱟᱜ ᱧᱩᱛᱩᱢ ᱨᱮᱱᱟᱜ ᱵᱚᱫᱚᱞ ᱟᱨ ᱵᱟᱝᱠᱷᱟᱱ ᱡᱟᱦᱟᱸᱭ ᱠᱚᱣᱟᱜ ᱦᱟᱥᱟ ᱨᱮᱱᱟᱜ ᱡᱟᱦᱟᱱ ᱫᱚᱞᱤᱞ ᱮᱢᱟᱱ ᱠᱟᱹᱢᱤᱦᱚᱨᱟ ᱟᱨ ᱵᱟᱝᱠᱷᱟᱱ ᱡᱟᱦᱟᱱ ᱟᱹᱛᱩ ᱠᱚᱨᱮᱱᱟᱜ ᱤᱛᱩᱱ ᱟᱥᱲᱟ ᱠᱚᱨᱮᱱᱟᱜ ᱡᱟᱦᱟᱱ ᱢᱤᱰᱼᱰᱮᱼᱢᱤᱞ ᱠᱚᱨᱮᱱᱟᱜ ᱠᱟᱹᱢᱤᱦᱚᱨᱟ ᱡᱷᱚᱛᱚᱜᱮ ᱱᱚᱣᱟ ᱯᱳᱨᱚᱥᱚᱵᱷᱟ ᱵᱟᱡᱟᱨ ᱠᱷᱟᱱ ᱫᱚ ᱯᱳᱨᱚᱥᱚᱵᱷᱟ ᱟᱨ ᱟᱹᱛᱩ ᱠᱷᱟᱱ ᱫᱚ ᱚᱱᱟ ᱯᱚᱧᱟᱭᱮᱛ ᱨᱮᱜᱮ ᱠᱟᱹᱢᱤ ᱥᱟᱹᱛᱟᱹᱜᱼᱟ ᱱᱚᱣᱟ ᱤᱭᱟᱹ ᱯᱚᱧᱪᱟᱭᱮᱛ ᱠᱷᱚᱱ ᱫᱚ ᱱᱤᱭᱟᱹ ᱪᱮᱛᱟᱱ ᱥᱮᱫ ᱫᱚ ᱚᱱᱟ ᱵᱞᱚᱠ ᱞᱮᱵᱮᱞ ᱨᱮ ᱩᱱᱠᱩ ᱡᱟᱦᱟᱸᱭ ᱜᱚᱲ ᱠᱚ ᱢᱮᱱᱟᱜ ᱠᱚᱣᱟ ᱩᱱᱠᱩ ᱴᱷᱮᱱ ᱚᱱᱟ ᱡᱟᱦᱟᱸ ᱠᱟᱹᱢᱤᱦᱚᱨᱟ ᱨᱮᱱᱟᱜ ᱦᱤᱥᱟᱹᱵ ᱠᱚ ᱛᱩᱞᱟᱹ ᱡᱚᱠᱷᱟᱭ ᱛᱟᱠᱚᱣᱟ ᱤᱱᱟᱹ ᱛᱟᱭᱚᱢ ᱡᱩᱫᱤ ᱚᱱᱟ ᱟᱱᱟᱴ ᱟᱨᱚ ᱢᱟᱨᱟᱝ ᱛᱟᱦᱮᱸᱱᱟ ᱤᱱᱟᱹ ᱠᱚᱫᱚ ᱟᱫᱚ ᱡᱮᱞᱟ ᱞᱮᱵᱮᱞ ᱨᱮ ᱥᱮ ᱰᱤᱥᱴᱤᱠ ᱞᱮᱵᱮᱞ ᱨᱮ ᱦᱚᱲ ᱠᱚᱠᱚ ᱧᱮᱞ ᱟᱠᱚ ᱱᱚᱝᱠᱟ ᱠᱟᱛᱮᱫ ᱠᱟᱹᱢᱤᱦᱚᱨᱟ ᱞᱟᱛᱟᱨ ᱠᱷᱚᱱᱟᱜ ᱪᱮᱛᱟᱱ ᱫᱷᱟᱹᱵᱤᱡ ᱪᱟᱞᱟᱣ ᱤᱫᱤᱜᱼᱟ ᱟᱨ ᱱᱚᱝᱠᱟ ᱠᱟᱛᱮᱫ ᱜᱮ ᱥᱟᱱᱟᱢ ᱦᱚᱲ ᱠᱚᱜᱮ ᱟᱠᱚ ᱟᱠᱚᱣᱟᱜ ᱠᱟᱹᱢᱤᱦᱚᱨᱟ ᱠᱚ ᱥᱟᱹᱛ ᱦᱚᱪᱚᱭᱟ